ᱱᱮᱛᱟᱨ ᱫᱚ ᱟᱹᱰᱤ ᱩᱛᱟᱹᱨ ᱢᱟᱴᱷ ᱜᱷᱟᱴ ᱵᱟᱹᱲᱤᱡ ᱪᱟᱵᱟᱜ ᱠᱟᱱᱟ ᱡᱤᱵᱽ ᱡᱤᱭᱟᱹᱞᱤ ᱠᱚᱦᱚᱸ ᱜᱷᱟᱸᱥ ᱠᱚ ᱵᱟᱠᱚ ᱟᱹᱛᱤᱧ ᱧᱟᱢ ᱮᱫᱟ ᱥᱮ ᱫᱟᱜ ᱦᱚᱸ ᱵᱟᱱᱩᱜᱼᱟ ᱦᱚᱭ ᱫᱟᱜ ᱦᱚᱸ ᱵᱟᱹᱱᱩᱜᱼᱟ ᱜᱟᱹᱰᱭᱟᱹ ᱨᱮ ᱦᱟᱠᱩ ᱦᱚᱸ ᱠᱚ ᱜᱚᱡᱚᱜ ᱠᱟᱱᱟ ᱫᱟᱜ ᱵᱮᱜᱚᱨ ᱛᱮ ᱟᱵᱟᱨ ᱵᱟᱹᱭᱦᱟᱹᱲ ᱨᱮᱦᱚᱸ ᱨᱚᱠᱚᱡ ᱠᱟᱴᱠᱚᱢ ᱦᱚᱸ ᱵᱤᱥ ᱠᱚ ᱞᱟᱜᱟᱣᱟᱜ ᱠᱟᱱᱟ ᱩᱱᱠᱩ ᱦᱚᱸᱠᱚ ᱜᱚᱡᱚᱜ ᱠᱟᱱᱟ ᱤᱱᱟᱹ ᱵᱟᱵᱚᱛ ᱜᱮ ᱱᱤᱭᱟᱹ ᱫᱩᱧ ᱞᱟᱹᱭᱮᱫᱟ